ᱟᱞᱮ ᱢᱟ ᱨᱮᱸᱜᱮᱡ ᱚᱨᱮᱡ ᱦᱚᱲ ᱠᱟᱱᱟᱞᱮ ᱮᱱᱠᱷᱟᱱ ᱱᱚᱜᱼᱚᱸᱭ ᱱᱚᱣᱟ ᱟᱛᱳ ᱴᱚᱞᱟ ᱨᱮ ᱡᱮᱢᱚᱱ ᱠᱤ ᱵᱟᱦᱨᱮ ᱠᱷᱚᱱᱟᱜ ᱦᱮᱡ ᱟᱠᱟᱱ ᱦᱚᱲ ᱱᱚᱰᱮ ᱵᱟᱢ ᱵᱟᱢ ᱱᱚᱝᱠᱟ ᱱᱚᱝᱠᱟ ᱛᱮ ᱵᱟᱢ ᱵᱟᱢ ᱪᱟᱞᱟᱣ ᱞᱮᱱᱠᱷᱟᱱ ᱫᱚ ᱵᱟᱭ ᱜᱟᱱᱚᱜ ᱠᱟᱱᱟ ᱥᱮ ᱮᱱᱠᱷᱟᱱ ᱚᱱᱟ ᱵᱟᱠᱷᱨᱟᱛᱮ ᱱᱤᱛᱳᱜ ᱫᱚ ᱟᱛᱳ ᱴᱚᱞᱟ ᱨᱮ ᱪᱚᱴᱟ ᱢᱚᱴᱟ ᱫᱚᱠᱟᱱ ᱠᱟᱛᱮ ᱨᱮᱦᱚᱸ ᱵᱮᱥ ᱱᱟᱯᱟᱭ ᱛᱮ ᱡᱤᱭᱚᱱ ᱠᱚ ᱠᱷᱟᱸᱰᱟᱣᱮᱜᱼᱟ ᱮᱱᱠᱷᱟᱱ ᱚᱱᱟ ᱞᱟᱹᱜᱤᱫ ᱛᱮ ᱦᱚᱲ ᱡᱮᱭᱥᱮ ᱠᱤ ᱱᱚᱰᱮ ᱢᱮᱱᱟᱜᱼᱟ ᱥᱤᱢ ᱫᱚᱠᱟᱱ ᱟᱨᱟᱢᱛᱮ ᱥᱤᱢ ᱠᱚ ᱜᱚᱡᱮ ᱠᱟᱱᱟ ᱠᱚ ᱟᱹᱠᱷᱨᱤᱧᱮᱜᱼᱟ ᱠᱚ ᱡᱤᱞ ᱠᱚ ᱟᱹᱠᱷᱨᱤᱧᱮᱜᱼᱟ ᱚᱱᱠᱟ ᱚᱲᱟᱜ ᱚᱲᱟᱜ ᱥᱚᱝᱥᱟᱨ ᱪᱟᱞᱟᱜ ᱠᱟᱱ ᱛᱟᱠᱚᱣᱟ ᱟᱨᱦᱚᱸ ᱚᱱᱠᱟᱜᱮ ᱢᱳᱫᱤ ᱠᱮᱭᱟᱨ ᱦᱮᱡ ᱟᱠᱟᱱᱟ ᱱᱤᱛᱳᱜ ᱢᱟ ᱚᱱᱟ ᱠᱚ ᱟᱹᱰᱤ ᱦᱚᱲ ᱠᱚ ᱦᱟᱛᱟᱣ ᱠᱟᱜᱼᱟ ᱟᱹᱰᱤ ᱦᱚᱲ ᱢᱟ ᱥᱩᱨ ᱥᱩᱯᱩᱨ ᱢᱟ ᱵᱟᱠᱚ ᱦᱟᱛᱟᱣ ᱫᱟᱲᱮᱭᱟᱜ ᱠᱟᱱᱟ ᱱᱤᱭᱟᱹ ᱥᱟᱶ ᱱᱤᱭᱟᱹ ᱟᱹᱜᱟᱹᱞ ᱵᱟᱜᱟᱞ ᱨᱮ ᱫᱚᱠᱟᱱ ᱠᱷᱩᱞᱟᱹᱣ ᱠᱟᱱᱟ ᱚᱱᱟ ᱠᱚᱨᱮᱱᱟᱜ ᱚᱱᱟ ᱠᱚᱦᱚᱸ ᱦᱩᱭᱩᱜ ᱠᱟᱱᱟ ᱯᱷᱤᱨ ᱟᱨᱚ ᱚᱱᱠᱟᱜᱮ ᱪᱚᱯ ᱪᱚᱯ ᱫᱚᱠᱟᱱ ᱥᱤᱸᱜᱟᱲᱟ ᱫᱚᱠᱟᱱ ᱟᱨᱚ ᱟᱹᱰᱤ ᱠᱤᱪᱷᱩ ᱫᱚᱠᱟᱱ ᱢᱮᱱᱟᱜᱼᱟ ᱚᱠᱚᱭ ᱪᱚ ᱡᱷᱩᱲᱤ ᱫᱚᱠᱟᱱ ᱜᱮ ᱟᱹᱠᱷᱨᱤᱧᱟ ᱚᱠᱚᱭ ᱪᱚ ᱚᱱᱠᱟᱜᱮ ᱦᱟᱱᱟ ᱱᱷᱟᱣᱟ ᱡᱮᱭᱥᱮ ᱠᱤ ᱠᱚᱭᱞᱟ ᱠᱚ ᱱᱚᱸᱰᱮ ᱠᱚ ᱟᱹᱥᱩᱞ ᱨᱮ ᱠᱚᱭᱞᱟ ᱢᱮᱱᱟᱜᱼᱟ ᱮᱱᱠᱷᱟᱱ ᱱᱚᱣᱟ ᱠᱚ ᱚᱱᱟ ᱠᱚ ᱟᱹᱜᱩ ᱠᱟᱛᱮᱱ ᱱᱚᱸᱰᱮ ᱠᱚ ᱟᱹᱠᱷᱨᱤᱧᱮᱜᱼᱟ ᱠᱚ ᱚᱱᱠᱟ ᱠᱟᱛᱮ ᱟᱠᱚᱣᱟᱜ ᱡᱚᱢ ᱠᱚ ᱠᱷᱟᱸᱰᱟᱣ ᱮᱫ ᱛᱟᱠᱚᱣᱟ ᱟᱫᱚ ᱤᱱᱟᱹᱜᱤᱧ ᱚᱱᱠᱟ ᱱᱚᱝᱠᱟ ᱠᱟᱛᱮ ᱢᱟᱱᱮ ᱠᱚᱥᱴᱚ ᱢᱚᱥᱴᱚ ᱠᱟᱛᱮᱫ ᱠᱚ ᱱᱚᱝᱠᱟᱱ ᱱᱚᱝᱠᱟᱱ ᱠᱟᱛᱮᱜ ᱠᱚ ᱟᱹᱥᱩᱞᱚᱜ ᱠᱟᱱᱟ ᱵᱮᱥ ᱱᱟᱯᱟᱭ ᱛᱮᱜᱮ ᱠᱚ ᱛᱟᱦᱮᱱ ᱠᱟᱱᱟ ᱱᱚᱣᱟ ᱟᱛᱳ ᱴᱚᱞᱟ ᱨᱮᱱ ᱦᱚᱲ ᱟᱹᱰᱤ ᱵᱮᱥ ᱱᱟᱯᱟᱭ ᱢᱮᱱᱟᱜ ᱠᱚᱣᱟ ᱟᱨ ᱱᱚᱜᱼᱚᱸᱭ ᱱᱚᱝᱠᱟ ᱜᱮ ᱡᱮᱢᱚᱱ ᱱᱟᱯᱟᱭ ᱠᱚ ᱛᱟᱦᱮᱱ ᱢᱟ ᱤᱱᱟᱹᱜᱤᱧ ᱤᱱᱟᱹ ᱱᱮᱦᱚᱨᱚᱜ ᱠᱟᱱᱟ